ᱪᱮᱬᱮ ᱠᱚᱫᱚ ᱤᱧᱫᱚ ᱟᱹᱰᱤᱜᱮᱧ ᱠᱩᱥᱤᱭᱟᱠᱚᱣᱟ ᱟᱨ ᱱᱤᱛᱚᱜ ᱩᱱᱠᱚᱫᱚ ᱱᱤᱛᱚᱜ ᱥᱟᱵᱠᱟᱢ ᱵᱤᱨ ᱨᱮᱱ ᱪᱮᱬᱮᱫᱚ ᱚᱠᱟᱨᱮ ᱪᱮᱫ ᱡᱚᱢᱠᱚ ᱧᱟᱢᱟ ᱩᱱᱠᱚᱫᱚ ᱱᱤᱛᱚᱜᱫᱚ ᱟᱨ ᱵᱟᱠᱚ ᱡᱚᱢ ᱵᱟᱠᱚ ᱧᱟᱢᱟ ᱛᱟᱦᱚᱞᱮᱫᱚ ᱟᱞᱮ ᱚᱲᱟᱜ ᱟᱞᱮ ᱚᱲᱟᱜᱨᱮ ᱟᱞᱮ ᱚᱲᱟᱜ ᱯᱟᱥᱮᱨᱮ ᱫᱟᱨᱮᱠᱚ ᱢᱮᱱᱟᱜᱼᱟ ᱚᱱᱟ ᱠᱚᱨᱮ ᱠᱚ ᱛᱩᱠᱟᱹ ᱟᱠᱟᱫᱟ ᱤᱧᱫᱚ ᱥᱮᱛᱟᱜ ᱯᱟᱭᱟᱨ ᱨᱮ ᱩᱱᱠᱚ ᱡᱚᱢᱟᱜᱠᱚᱧ ᱮᱢᱟᱟᱠᱚᱣᱟ ᱟᱨ ᱟᱹᱰᱤᱜᱮᱧ ᱢᱚᱡᱽ ᱠᱚᱣᱟ ᱟᱹᱰᱤᱜᱮᱧ ᱵᱷᱟᱞᱚᱵᱟᱥᱟ ᱠᱚᱣᱟ ᱡᱮᱢᱚᱱ ᱩᱱᱠᱩᱫᱚ ᱱᱤᱛᱚᱜᱫᱚ ᱥᱟᱵᱠᱟᱢ ᱡᱚᱢᱟᱠᱚ ᱪᱟᱣᱞᱮ ᱠᱷᱚᱫᱮ ᱜᱩᱦᱩᱢ ᱡᱚᱸᱰᱨᱟ ᱚᱱᱟᱠᱚ ᱥᱮᱛᱟᱜ ᱯᱟᱭᱟᱨ ᱨᱮ ᱤᱧᱦᱚᱸ ᱮᱢᱟᱣᱟᱠᱚᱣᱟ ᱡᱚᱢᱟᱜᱠᱚᱧ ᱮᱢᱟᱣᱟᱠᱚᱣᱟ ᱟᱹᱰᱤᱜᱮᱧ ᱢᱚᱡᱽ ᱠᱚᱣᱟ ᱯᱟᱣᱨᱟ ᱠᱚᱦᱚᱸ ᱟᱨ ᱥᱮ ᱯᱟᱣᱨᱟ ᱠᱤᱥᱱᱤ ᱜᱷᱟᱣᱲᱟ ᱢᱤᱨᱩ ᱪᱮᱬᱮ ᱩᱱᱠᱩᱠᱚ ᱢᱟᱱᱮ ᱟᱭᱢᱟ ᱪᱮᱬᱮᱜᱮ ᱪᱮᱬᱮᱫᱚ ᱢᱮᱱᱟᱜ ᱠᱚᱣᱟ ᱧᱩᱛᱩᱢᱫᱚ ᱵᱟᱹᱧ ᱞᱟᱹᱭ ᱫᱟᱲᱮᱭᱟᱜ ᱠᱟᱱᱟ ᱛᱳ ᱩᱱᱠᱚᱠᱚ ᱪᱮᱬᱮᱠᱚ ᱟᱹᱰᱤᱜᱮᱧ ᱵᱷᱟᱞᱚᱵᱟᱥᱟ ᱠᱚᱣᱟ ᱟᱹᱰᱤᱜᱮᱧ ᱢᱚᱡᱽ ᱠᱚᱣᱟ ᱪᱮᱬᱮᱫᱚ ᱟᱹᱰᱤ ᱢᱚᱡᱽ ᱡᱤᱱᱤᱥᱠᱟᱱ ᱜᱮᱭᱟᱠᱚ ᱩᱱᱠᱩᱫᱚ ᱱᱤᱛᱚᱜᱫᱚ ᱩᱱᱠᱩᱫᱚ ᱚᱠᱟᱨᱮ ᱡᱚᱢᱠᱚ ᱧᱟᱢᱟ ᱱᱤᱛᱚᱜᱫᱚ ᱩᱱᱠᱚᱫᱚ ᱮᱢᱟᱱ ᱛᱮᱦᱮᱱ ᱠᱷᱟᱡᱫᱚᱠᱚ ᱮᱢᱟᱭ ᱠᱷᱟᱡᱫᱚᱢ ᱪᱮᱠᱟ ᱮᱢᱟᱠᱚ ᱦᱩᱭᱩᱜ ᱠᱟᱱᱟ ᱩᱱᱠᱩᱫᱚ ᱧᱮᱞᱠᱚ ᱦᱩᱭᱩᱜ ᱠᱟᱱᱟ ᱥᱮᱛᱟᱜ ᱯᱟᱭᱟᱨ ᱨᱮ ᱮᱢᱟᱠᱚ ᱠᱷᱟᱱᱜᱮ ᱩᱱᱠᱩᱫᱚ ᱟᱨᱦᱚᱸ ᱦᱟᱱᱛᱮ ᱵᱮᱞᱟᱨᱮ ᱮᱢᱟᱣᱟᱟᱠᱚ ᱠᱷᱟᱡᱜᱮ ᱦᱮᱣᱟ ᱛᱟᱦᱮᱱ ᱛᱟᱠᱚᱣᱟ ᱩᱱᱠᱚᱦᱚᱸ ᱵᱟᱠᱚ ᱵᱚᱛᱚᱨᱚᱜᱼᱟ ᱵᱟᱞᱮ ᱞᱟᱜᱟᱵᱟᱲᱟ ᱠᱚᱣᱟ ᱡᱚᱢᱞᱮ ᱮᱢᱟᱣᱟᱠᱚᱣᱟ ᱯᱷᱮᱰᱚᱜᱟᱠᱚ ᱡᱚᱢᱟᱠᱚ ᱟᱨᱦᱚᱸ ᱟᱠᱚᱣᱟᱜ ᱛᱩᱠᱟᱹ ᱨᱮᱠᱚ ᱪᱟᱞᱟᱜᱼᱟ ᱵᱚᱞᱚᱜᱟᱠᱚ ᱡᱚᱢᱮᱢ ᱮᱢᱟᱭ ᱠᱷᱟᱱᱫᱚ ᱩᱱᱠᱩᱫᱚ ᱦᱮᱣᱟᱜᱼᱟᱠᱚ ᱫᱤᱱᱟᱹᱢ ᱦᱤᱞᱳᱜ ᱩᱱᱠᱩ ᱧᱮᱞ ᱦᱮᱣᱟᱜᱼᱟᱠᱚ ᱯᱷᱮᱰ ᱦᱮᱣᱟᱼᱟᱠᱚ ᱡᱚᱢᱟᱠᱚ ᱩᱱᱠᱩ ᱫᱚᱠᱚ ᱢᱮᱱᱟ ᱵᱟᱠᱚ ᱪᱮᱠᱟᱹᱞᱮᱭᱟ ᱚᱱᱟᱛᱮ ᱩᱱᱠᱩᱫᱚ ᱚᱱᱟ ᱠᱷᱟᱹᱛᱤᱨᱛᱮ ᱦᱟᱹᱡᱩᱜᱟᱠᱚ ᱡᱚᱢᱟᱠᱚ ᱟᱨ ᱟᱠᱚᱣᱟᱜ ᱛᱩᱠᱟᱹᱨᱮ ᱟᱨᱦᱚᱸᱠᱚ ᱵᱚᱞᱚᱜᱼᱟ ᱟᱨ ᱚᱱᱠᱟᱜᱮ ᱡᱚᱫᱤᱢ ᱦᱚᱦᱚᱣᱟᱠᱚ ᱠᱷᱟᱡ ᱟᱨᱦᱚᱸ ᱚᱱᱠᱟᱜᱮᱠᱚ ᱯᱷᱮᱰᱚᱜ ᱟᱠᱚ ᱡᱚᱢᱟᱠᱚ ᱟᱨᱦᱚᱸᱠᱚ ᱵᱚᱞᱚᱜᱼᱟ